ᱱᱚᱰᱮ ᱱᱮᱜᱼᱮ ᱦᱟᱞᱮ ᱜᱮ ᱦᱩᱭᱱᱟ ᱞᱩᱜᱩᱵᱩᱨᱩ ᱜᱷᱟᱱᱴᱟ ᱵᱟᱲᱮ ᱨᱮ ᱟᱹᱰᱤ ᱜᱟᱱ ᱧᱟᱯᱟᱢ ᱦᱩᱭᱮᱱᱟ ᱥᱟᱸᱜᱮ ᱥᱟᱸᱜᱮ ᱥᱮ ᱦᱚᱲ ᱥᱟᱞᱟᱜ ᱟᱨ ᱚᱸᱰᱮ ᱠᱷᱚᱱ ᱦᱩᱱᱰᱨᱩ ᱯᱷᱚᱞ ᱢᱮᱱᱟᱜᱼᱟ ᱡᱚᱱᱟ ᱯᱷᱚᱞ ᱢᱮᱱᱟᱜᱼᱟ ᱟᱨ ᱡᱷᱟᱲᱠᱷᱚᱸᱰ ᱨᱮ ᱟᱨ ᱱᱚᱰᱮ ᱵᱚᱠᱟᱨᱳ ᱥᱴᱤᱞ ᱯᱞᱟᱴ ᱢᱮᱱᱟᱜᱼᱟ ᱱᱚᱰᱮ ᱜᱮ ᱟᱨ ᱱᱚᱰᱮ ᱜᱚᱢᱤᱭᱟ ᱵᱟᱹᱨᱩᱫ ᱯᱷᱮᱠᱴᱨᱤ ᱱᱚᱣᱟ ᱠᱚᱨᱮ ᱢᱮᱱᱟᱜ ᱛᱟᱵᱚᱱᱟ ᱱᱤᱭᱟᱹ ᱠᱚ ᱟᱹᱰᱤ ᱢᱟᱨᱟᱝ ᱡᱟᱭᱜᱟ ᱠᱟᱱᱟ